ᱤᱧ ᱫᱚ ᱢᱤᱫᱴᱮᱝ ᱪᱟᱹᱥᱤ ᱦᱚᱲ ᱤᱧᱟᱹᱜ ᱜᱷᱟᱨᱚᱸᱡᱽ ᱨᱮ ᱟᱭᱢᱟ ᱨᱚᱠᱚᱢ ᱵᱚᱠᱚᱢ ᱜᱤᱧ ᱟᱹᱥᱩᱞ ᱠᱟᱜ ᱠᱚᱣᱟ ᱜᱟᱹᱭ ᱰᱟᱝᱨᱟ ᱢᱮᱨᱚᱢ ᱵᱷᱤᱰᱤ ᱜᱚᱲᱟ ᱠᱚᱨᱮ ᱦᱚᱸ ᱢᱮᱱᱟᱜ ᱠᱚᱣᱟ ᱯᱟᱣᱨᱟ ᱥᱤᱢ ᱥᱩᱠᱨᱤ ᱟᱫᱚ ᱱᱩᱠᱩ ᱠᱚ ᱱᱩᱠᱩ ᱫᱚ ᱡᱩᱫᱤ ᱡᱟᱦᱟᱱᱟᱜ ᱚᱥᱩᱵᱤᱛᱟ ᱚᱥᱩᱵᱤᱛᱟ ᱢᱟᱱᱮ ᱨᱩᱣᱟᱹ ᱡᱩᱫᱤ ᱦᱩᱭ ᱞᱮᱱ ᱛᱟᱠᱚ ᱠᱷᱟᱱ ᱛᱟᱦᱚᱞᱮ ᱱᱚᱣᱟ ᱫᱚ ᱱᱚᱝᱠᱟ ᱛᱤᱧ ᱵᱩᱡᱷᱟᱹᱣ ᱧᱟᱢᱟ ᱡᱮᱢᱚᱱ ᱢᱤᱫᱴᱟᱝ ᱦᱳᱭᱛᱳ ᱰᱟᱹᱝᱨᱤ ᱜᱮ ᱦᱳᱭᱛᱳ ᱴᱷᱤᱠ ᱢᱚᱛᱚ ᱵᱟᱭ ᱡᱚᱢᱫᱟ ᱵᱟᱭ ᱟᱹᱛᱤᱧ ᱠᱟᱱᱟ ᱜᱷᱟᱸᱥ ᱵᱟᱭ ᱡᱚᱢᱫᱟ ᱛᱟᱦᱚᱞᱮᱧ ᱵᱩᱡᱷᱟᱹᱣᱟ ᱩᱱᱤ ᱪᱮᱛᱟᱱ ᱨᱮ ᱢᱤᱫᱴᱟᱝ ᱩᱭᱦᱟᱹᱨ ᱪᱟᱞᱟᱜᱼᱟ ᱡᱮ ᱱᱩᱭ ᱰᱟᱹᱝᱨᱤ ᱫᱚ ᱪᱮᱠᱟᱛᱮ ᱵᱟᱭ ᱡᱚᱢᱫᱟ ᱛᱟᱦᱚᱞᱮ ᱱᱤᱥᱪᱳᱭ ᱩᱱᱤᱭᱟᱜ ᱡᱟᱦᱟᱱᱟᱜ ᱚᱥᱩᱵᱤᱫᱟ ᱵᱟᱲᱟᱣ ᱠᱟᱱᱟ ᱛᱟᱦᱚᱞᱮ ᱚᱱᱠᱟ ᱞᱮᱠᱟᱛᱮ ᱩᱱᱤ ᱫᱚ ᱮᱱᱛᱮᱫ ᱱᱚᱰᱮ ᱟᱞᱮ ᱱᱚᱰᱮ ᱫᱚ ᱢᱤᱫᱴᱮᱱ ᱯᱚᱥᱩ ᱦᱟᱥᱯᱟᱛᱟᱞ ᱢᱮᱱᱟᱜᱼᱟ ᱚᱱᱟ ᱯᱚᱥᱩ ᱦᱟᱥᱯᱟᱛᱟᱞ ᱨᱮᱞᱮ ᱤᱫᱤ ᱠᱚᱣᱟ ᱟᱨ ᱰᱚᱠᱴᱚᱨ ᱴᱷᱮᱡ ᱞᱮ ᱧᱮᱞ ᱚᱪᱚ ᱠᱚᱣᱟ ᱟᱨ ᱚᱝᱠᱟᱞᱮᱠᱟᱛᱮ ᱩᱱᱠᱩ ᱫᱚ ᱨᱟᱱ ᱠᱚ ᱮᱢᱚᱜᱼᱟ ᱥᱮ ᱤᱱᱡᱮᱠᱥᱮᱱ ᱠᱚ ᱮᱢᱟᱠᱚᱣᱟ ᱟᱨ ᱚᱱᱠᱟ ᱞᱮᱠᱟᱛᱮ ᱩᱱᱠᱩᱣᱟᱜ ᱵᱷᱟᱹᱞᱟᱹᱭ ᱦᱩᱭᱩᱜ ᱠᱟᱱᱟ ᱥᱮ ᱱᱚᱣᱟ ᱱᱩᱠᱩ ᱥᱤᱢ ᱥᱩᱠᱨᱤ ᱦᱚᱸ ᱥᱤᱢ ᱥᱩᱠᱨᱤ ᱦᱚᱸ ᱡᱩᱫᱤ ᱥᱮᱨᱚᱠᱚᱢ ᱠᱚ ᱨᱩᱣᱟᱹ ᱞᱮᱱᱠᱷᱟᱱ ᱛᱚᱵᱮ ᱥᱤᱢ ᱫᱚ ᱦᱳᱭᱛᱳ ᱥᱤᱢ ᱥᱩᱠᱨᱤ ᱢᱱᱠᱩ ᱠᱟᱹᱴᱤᱡ ᱵᱟᱞᱟ ᱨᱮᱜᱮ ᱵᱷᱮᱠᱥᱤᱱ ᱮᱢᱟᱣᱟᱠᱚ ᱦᱩᱭᱩᱜᱼᱟ ᱚᱱᱟ ᱞᱟᱹᱜᱤᱫ ᱰᱟᱠᱴᱚᱨ ᱢᱟᱜᱟᱣ ᱤᱭᱟᱹ ᱦᱩᱭᱩᱜᱼᱟ ᱢᱟᱜᱟᱣ ᱠᱟᱛᱮᱫ ᱩᱱᱤ ᱵᱷᱮᱠᱥᱤᱱᱮ ᱮᱢᱟ ᱠᱚᱣᱟ ᱴᱤᱠᱟᱹᱭ ᱮᱢᱟ ᱠᱚᱣᱟ ᱡᱟᱭᱦᱳᱠ ᱚᱱᱠᱟᱱ ᱠᱟᱛᱮᱫ ᱩᱱᱠᱩ ᱦᱚᱸ ᱡᱟᱛᱮ ᱢᱚᱡᱽ ᱠᱚ ᱛᱟᱦᱮᱱ ᱥᱮᱨᱚᱠᱚᱢ ᱵᱮᱵᱚᱥᱛᱟ ᱢᱮᱱᱟᱜᱼᱟ ᱟᱨ ᱩᱱᱠᱩ ᱠᱷᱚᱱ ᱟᱵᱚ ᱟᱵᱚ ᱨᱮ ᱦᱳᱭᱛᱳ ᱨᱳᱜᱽ ᱟᱡᱟᱨ ᱩᱪᱟᱹᱲ ᱦᱩᱭ ᱫᱟᱲᱮᱭᱟᱜᱼᱟ ᱚᱱᱟ ᱞᱟᱹᱜᱤᱫ ᱛᱮ ᱱᱤᱡᱮᱨ ᱦᱚᱸ ᱥᱚᱛᱚᱨᱠᱚ ᱛᱟᱦᱮᱱ ᱦᱩᱭᱩᱜᱼᱟ ᱪᱮᱫᱞᱮᱠᱟᱛᱮ ᱨᱳᱜᱽ ᱟᱡᱟᱨ ᱩᱪᱟᱹᱲᱚᱜᱼᱟ ᱦᱳᱭᱛᱳ ᱢᱤᱫᱴᱮᱱ ᱥᱩᱠᱨᱤ ᱥᱮ ᱰᱟᱹᱝᱨᱤ ᱜᱚᱡ ᱮᱱᱟᱭ ᱥᱮ ᱢᱮᱨᱚᱢᱮ ᱜᱚᱡ ᱮᱱᱟ ᱩᱱᱤ ᱜᱤᱰᱤ ᱦᱚᱴᱚ ᱠᱟᱫᱮᱭᱟ ᱛᱟᱦᱚᱞᱮ ᱩᱱᱤ ᱥᱮᱭᱟᱭ ᱱᱟᱭ ᱛᱤᱱ ᱨᱮᱪᱚ ᱥᱮᱛᱟ ᱠᱚ ᱧᱟᱢ ᱠᱮᱫᱮ ᱥᱮ ᱛᱟᱦᱚᱞᱮ ᱩᱱᱤ ᱥᱮᱛᱟᱭ ᱡᱚᱢ ᱠᱮᱫᱮᱭᱟ ᱡᱚᱢ ᱠᱟᱛᱮᱫ ᱩᱱᱤ ᱥᱮᱭᱟ ᱡᱤᱞ ᱚᱱᱟ ᱥᱮᱭᱟ ᱡᱤᱞ ᱡᱚᱢ ᱠᱟᱛᱮᱫ ᱦᱮᱡ ᱮᱱᱟᱭ ᱚᱲᱟᱜ ᱨᱮ ᱟᱨᱦᱚᱸ ᱟᱢᱟᱜ ᱱᱤᱡᱮᱨᱟᱜ ᱫᱩᱣᱟᱹᱨ ᱨᱮᱭ ᱵᱩᱨᱩᱢ ᱠᱟᱱᱟ ᱟᱫᱚ ᱩᱱᱤᱭᱟᱜ ᱜᱮᱥ ᱚᱱᱟ ᱫᱩᱥᱤᱛᱚ ᱡᱤᱱᱤᱥ ᱩᱱᱤ ᱥᱟᱶᱛᱮ ᱦᱮᱡ ᱠᱟᱱᱟ ᱚᱱᱟ ᱤᱭᱟᱹ ᱛᱚ ᱦᱳᱭᱛᱳ ᱨᱳᱜᱽ ᱟᱡᱟᱨ ᱦᱩᱭ ᱫᱟᱲᱮᱭᱟᱜᱼᱟ ᱱᱚᱝᱠᱟ ᱦᱩᱭᱩᱜ ᱠᱟᱱᱟ ᱟᱫᱚ ᱛᱚᱵᱮ ᱦᱮᱸ ᱱᱤᱡᱮ ᱦᱚᱸ ᱥᱚᱛᱚᱨᱠᱚ ᱛᱟᱦᱮᱱ ᱦᱩᱭᱩᱜᱼᱟ ᱟᱨ ᱚᱱᱠᱟ ᱞᱮᱠᱟᱛᱮ ᱪᱟᱹᱥᱤ ᱡᱟᱛᱮ ᱟᱨ ᱱᱚᱰᱮ ᱦᱚᱸ ᱪᱟᱥ ᱯᱷᱚᱥᱚᱞ ᱧᱮᱞ ᱦᱩᱭᱩᱜᱼᱟ ᱪᱟᱥ ᱯᱷᱚᱥᱚᱞ ᱵᱚᱞᱛᱮ ᱱᱩᱠᱩ ᱯᱚᱥᱩ ᱪᱟᱥ ᱡᱮᱢᱚᱱ ᱰᱟᱹᱝᱨᱤ ᱥᱤᱢ ᱥᱩᱠᱨᱤ ᱢᱮᱱᱟᱜ ᱠᱚᱣᱟ ᱱᱩᱠᱩᱠ ᱠᱚ ᱡᱟᱛᱮ ᱪᱮᱫ ᱞᱮᱠᱟᱛᱮ ᱩᱱᱠᱩ ᱯᱚᱭᱥᱟ ᱠᱚ ᱩᱯᱟᱹᱨᱡᱚᱱᱟ ᱚᱱᱠᱟᱞᱮᱠᱟ ᱵᱚᱱᱟᱣ ᱠᱚ ᱦᱩᱭᱩᱜᱼᱟ ᱚᱱᱠᱟ ᱞᱮᱠᱟ ᱛᱟᱦᱮᱱ ᱦᱩᱭᱩᱜᱼᱟ ᱟᱨ ᱨᱳᱜᱽ ᱟᱡᱟᱨ ᱠᱷᱚᱡ ᱦᱚᱸ ᱢᱩᱠᱛᱤ ᱦᱩᱭᱩᱜᱼᱟ ᱡᱮᱢᱚᱱ ᱱᱚᱜᱼᱚᱸᱭ ᱤᱧ ᱨᱚᱲ ᱠᱮᱫ ᱡᱟᱛᱮ ᱫᱩᱥᱤᱛᱚ ᱯᱚᱨᱤᱵᱮᱥ ᱫᱩᱥᱤᱛᱚ ᱯᱚᱨᱤᱵᱮᱥ ᱠᱷᱚᱱ ᱛᱷᱚᱲᱟ ᱟᱨᱦᱚᱸ ᱵᱟᱧᱪᱟᱣ ᱛᱟᱦᱮᱱ ᱦᱩᱭᱩᱜᱼᱟ ᱫᱩᱥᱤᱛᱚ ᱡᱟᱭᱦᱳᱠ ᱟᱹᱰᱤ ᱵᱮᱠᱠᱷᱟ ᱞᱟᱹᱴᱩ ᱠᱟᱹᱴᱤᱡ ᱞᱟᱹᱴᱩ ᱵᱷᱟᱵᱮ ᱫᱚ ᱵᱟᱹᱧ ᱞᱟᱹᱭᱫᱟ ᱛᱚᱵᱮ ᱱᱚᱜᱼᱚᱸᱭ ᱱᱚᱣᱟ ᱠᱚ ᱥᱚᱢᱟᱱ ᱫᱚ ᱮᱠᱷᱚᱱ ᱵᱟᱧᱪᱟᱣ ᱦᱩᱭᱩᱜ ᱛᱟᱵᱚᱱᱟ ᱱᱚᱣᱟ ᱱᱚᱣᱟ ᱜᱮ ᱱᱤᱭᱟᱹ ᱟᱥᱚᱞ ᱠᱟᱛᱷᱟ ᱫᱚ ᱱᱚᱰᱮ ᱜᱮ ᱤᱧᱫᱩᱧ ᱢᱩᱪᱟᱹᱫ ᱠᱟᱫᱟ